ᱦᱮᱞᱳ ᱚ ᱰᱟᱠᱛᱟᱨ ᱫᱤᱫᱤ ᱱᱤᱭᱟᱹ ᱠᱤ ᱦᱮᱞᱛᱷ ᱚᱣᱟᱨᱞᱰ ᱦᱚᱥᱯᱤᱴᱟᱞ ᱠᱷᱚᱱ ᱵᱤᱱ ᱞᱟᱹᱭᱫᱟ ᱦᱳᱭ ᱫᱤᱫᱤ ᱤᱧ ᱫᱚ ᱤᱧᱟᱹᱜ ᱧᱩᱛᱩᱢ ᱫᱚ ᱯᱨᱤᱭᱟᱝᱠᱟ ᱦᱮᱢᱵᱨᱚᱢ ᱠᱟᱱᱟ ᱟᱨ ᱤᱧ ᱫᱚ ᱨᱚᱥᱤᱠᱰᱟᱸᱜᱟ ᱠᱷᱚᱱᱤᱧ ᱢᱮᱱᱫᱟ ᱟᱭᱢᱟ ᱚᱠᱛᱚ ᱠᱷᱚᱱᱟᱜ ᱜᱮ ᱤᱧᱟᱹᱜ ᱫᱚ ᱰᱟᱭᱟᱵᱮᱴᱤᱥ ᱨᱮᱱᱟᱜ ᱚᱥᱩᱵᱤᱫᱟ ᱦᱩᱭᱩᱜ ᱢᱮᱱᱟᱜ ᱛᱤᱧᱟᱹ ᱟᱨ ᱯᱨᱮᱥᱟᱨ ᱨᱮᱱᱟᱜ ᱚᱥᱩᱵᱤᱫᱟ ᱦᱚᱸ ᱢᱮᱱᱟᱜ ᱛᱤᱧᱟᱹ ᱟᱯᱮᱭᱟᱜ ᱦᱟᱥᱯᱟᱛᱟᱞ ᱨᱮ ᱪᱮᱫ ᱞᱮᱠᱟᱱᱟᱜ ᱨᱟᱱ ᱠᱚ ᱢᱮᱱᱟᱜᱼᱟ ᱦᱳᱭ ᱦᱳᱭ ᱦᱳᱭ ᱟᱹᱰᱤ ᱱᱟᱯᱟᱭ ᱜᱮ ᱟᱨᱤᱧ ᱢᱮᱱᱫᱟ ᱚᱱᱟ ᱦᱚᱥᱯᱤᱴᱟᱞ ᱨᱮ ᱤᱧ ᱮᱰᱢᱤᱥᱮᱱ ᱞᱮᱱ ᱠᱷᱟᱱ ᱤᱧᱟᱹᱜ ᱪᱮᱫᱞᱮᱠᱟ ᱡᱚᱛᱱᱚ ᱦᱩᱭᱩᱜᱼᱟ ᱦᱳᱭ

ᱦᱳᱭ ᱱᱚᱣᱟ ᱛᱷᱚᱲᱟ ᱚᱠᱛᱚ ᱞᱟᱦᱟᱨᱮ ᱛᱟᱵ ᱟᱠᱟᱱ ᱠᱳᱵᱷᱤᱰ ᱱᱟᱭᱤᱱᱴᱤᱱ ᱨᱮᱦᱚᱸ ᱪᱮᱫᱞᱮᱠᱟᱱᱟᱜ ᱨᱟᱱ ᱠᱚ ᱟᱯᱮ ᱴᱷᱮᱱ ᱛᱟᱦᱮᱸᱠᱟᱱᱟ ᱦᱳᱭ ᱢᱮᱱᱫᱟᱞᱤᱧ ᱤᱧᱟᱹᱜ ᱚᱱᱟ ᱦᱚᱥᱯᱤᱴᱟᱞ ᱨᱮ ᱡᱩᱫᱤᱧ ᱵᱷᱩᱨᱛᱤᱜ ᱠᱷᱟᱱ ᱛᱤᱱᱟᱹᱜ ᱯᱷᱤ ᱯᱮ ᱦᱟᱛᱟᱣᱟ ᱦᱳᱭ ᱦᱳᱭ ᱰᱟᱠᱛᱟᱨ ᱫᱤᱫᱤ ᱟᱞᱤᱧ ᱞᱤᱧ ᱢᱮᱱᱫᱟ ᱡᱮ ᱟᱞᱮᱭᱟᱜ ᱚᱲᱟᱜ ᱨᱮᱱᱟᱜ ᱚᱵᱚᱥᱛᱟ ᱫᱚ ᱥᱮᱨᱚᱠᱚᱢ ᱫᱚ ᱵᱟᱝ ᱢᱚᱡᱟ ᱛᱚ ᱚᱱᱟ ᱦᱳᱭᱛᱮ ᱟᱹᱞᱤᱧ ᱞᱤᱧ ᱢᱮᱱᱫᱟ ᱦᱮᱞᱛᱷ ᱠᱟᱨᱰ ᱫᱚ ᱚᱸᱰᱮ ᱞᱟᱹᱜᱩᱜ ᱟᱥᱮ ᱵᱟᱝ ᱦᱳᱭ ᱦᱳᱭ ᱛᱟᱦᱚᱞᱮ ᱟᱹᱞᱤᱧ ᱟᱹᱰᱤ ᱩᱥᱟᱹᱨᱟ ᱜᱮ ᱦᱟᱸᱜ ᱞᱤᱧ ᱵᱷᱩᱨᱛᱤᱜᱼᱟ ᱚᱱᱟ ᱜᱮᱞᱤᱧ ᱟᱥᱟᱭᱟ ᱡᱮ ᱚᱱᱟ ᱦᱚᱥᱯᱤᱴᱟᱞ ᱨᱮ ᱡᱟᱛᱮ ᱢᱚᱡᱽᱛᱮ ᱡᱚᱱᱢᱚ ᱛᱟᱞᱤᱧ ᱴᱷᱤᱠᱚᱜ ᱢᱟ ᱚᱱᱟ ᱚᱱᱟ ᱜᱮᱞᱤᱧ ᱪᱤᱱᱛᱟᱹᱭᱮᱫ ᱠᱟᱱᱟ ᱡᱮ ᱟᱹᱞᱤᱧ ᱫᱚ ᱡᱮ ᱟᱹᱞᱤᱧ ᱡᱟᱦᱟᱸ ᱚᱠᱛᱚ ᱜᱮᱞᱤᱧ ᱜᱩᱡᱩᱜ ᱫᱟᱲᱮᱭᱟᱜᱼᱟ ᱚᱱᱟᱜᱮ ᱢᱚᱱᱮᱨᱮ ᱵᱚᱛᱚᱨ ᱜᱮ ᱵᱩᱡᱷᱟᱹᱜ ᱠᱟᱱᱟ ᱚᱱᱟ ᱠᱷᱟᱹᱛᱤᱨ ᱜᱮ ᱟᱵᱮᱱ ᱦᱳᱭ ᱟᱹᱰᱤ ᱟᱹᱰᱤ ᱥᱟᱨᱦᱟᱣ ᱜᱮ ᱢᱟ ᱛᱚᱵᱮ ᱚᱱᱠᱟᱜᱮ ᱫᱚᱦᱚᱭ ᱫᱟᱞᱤᱧ ᱦᱳᱭ